ᱤᱧᱟᱹᱜ ᱦᱩᱫᱤᱥ ᱛᱮ ᱞᱟᱦᱟᱛᱮ ᱟᱵᱚ ᱥᱟᱱᱛᱟᱲ ᱥᱚᱢᱟᱡᱽ ᱨᱮ ᱡᱟᱦᱟᱸ ᱥᱮᱪᱮᱫ ᱵᱮᱵᱚᱥᱛᱟ ᱛᱟᱦᱮᱞᱮᱱᱟ ᱚᱱᱟ ᱫᱚ ᱞᱟᱦᱟ ᱛᱮ ᱠᱷᱚᱡ ᱵᱚᱨᱛᱚᱢᱟᱱ ᱨᱮᱫᱚ ᱠᱤᱪᱷᱩᱴᱟ ᱛᱟᱣ ᱩᱱᱱᱚᱛᱚᱣᱟᱠᱟᱱᱟ ᱞᱟᱦᱟᱛᱮ ᱡᱮᱢᱚᱱ ᱟᱭᱢᱟ ᱜᱟᱱ ᱦᱚᱲ ᱯᱟᱲᱦᱟᱜ ᱵᱟᱠᱚ ᱵᱟᱲᱟᱭ ᱠᱟᱱ ᱛᱟᱦᱮᱱᱟ ᱮᱢᱚᱱᱠᱤ ᱠᱤᱪᱨᱤᱪ ᱠᱷᱟᱺᱰᱣᱟᱹᱜ ᱦᱚᱨᱚᱜ ᱥᱮᱨᱚᱠᱚᱢ ᱦᱚᱸ ᱠᱳᱱᱳ ᱯᱨᱚᱡᱩᱠᱛᱤ ᱵᱟᱠᱚ ᱵᱟᱰᱟᱭ ᱠᱟᱱ ᱛᱟᱦᱮᱱᱚᱜᱼᱟ ᱥᱮ ᱪᱮᱫ ᱞᱮᱠᱟ ᱵᱚ ᱛᱟᱦᱮᱱᱟ ᱚᱱᱟ ᱠᱚ ᱵᱤᱥᱚᱭ ᱛᱮ ᱵᱟᱠᱚ ᱵᱟᱰᱟᱭ ᱠᱟᱱ ᱛᱟᱦᱮᱱᱚᱜᱼᱟ ᱠᱤᱱᱛᱩ ᱟᱥᱛᱮ ᱟᱥᱛᱮ ᱛᱮ ᱧᱮᱞᱚᱜ ᱠᱟᱱᱟ ᱥᱚᱢᱚᱭ ᱵᱚᱫᱚᱞ ᱥᱟᱛᱷᱮ ᱥᱟᱛᱷᱮ ᱱᱮᱛᱟᱨ ᱧᱮᱞᱚᱜ ᱠᱟᱱᱟ ᱟᱭᱢᱟ ᱜᱟᱱ ᱦᱚᱲ ᱯᱟᱲᱦᱟᱣ ᱠᱟᱛᱮ ᱠᱚ ᱥᱤᱠᱠᱷᱤᱛᱚᱜ ᱠᱟᱱᱟ ᱟᱭᱢᱟ ᱠᱤᱪᱷᱩ ᱠᱚ ᱪᱮᱫ ᱟᱠᱟᱜᱼᱟ ᱱᱤᱡᱮ ᱱᱤᱡᱮ ᱛᱮᱠᱚ ᱪᱮᱧᱡᱚᱜ ᱠᱟᱱᱟ ᱵᱟ ᱟᱭᱢᱟ ᱠᱤᱪᱷᱩ ᱟᱭᱢᱟ ᱨᱚᱠᱚᱢ ᱥᱤᱠᱠᱷᱟᱜᱚᱛᱚ ᱵᱮᱵᱚᱥᱛᱷᱟ ᱥᱮ ᱛᱟᱨᱯᱚᱨ ᱵᱤᱵᱷᱤᱱᱱᱚ ᱡᱟᱭᱜᱟ ᱨᱮ ᱥᱩᱡᱳᱜᱽ ᱥᱩᱵᱤᱫ ᱠᱚ ᱧᱟᱢᱮᱫᱟ ᱚᱱᱟ ᱦᱮᱱᱟᱜ ᱛᱮ ᱛᱟᱣ ᱦᱚᱸ ᱧᱮᱞᱚᱜ ᱠᱟᱱᱟ ᱡᱮ ᱱᱮᱛᱳᱜ ᱤᱱᱟᱹᱜ ᱞᱟᱦᱟ ᱡᱩᱜᱽ ᱵᱚᱱ ᱦᱮᱡ ᱠᱟᱱᱟ ᱤᱱᱟᱹᱜ ᱩᱱᱱᱚᱛᱤ ᱥᱚᱛᱛᱷᱮ ᱦᱚᱸ ᱟᱭᱢᱟ ᱜᱟᱱ ᱟᱛᱳ ᱠᱚᱨᱮ ᱨᱮᱸᱜᱮᱡ ᱱᱟᱪᱟᱨ ᱟᱵᱚ ᱦᱚᱲ ᱥᱚᱢᱟᱡᱽ ᱨᱮᱱ ᱦᱚᱲ ᱢᱮᱱᱟᱜ ᱠᱚᱣᱟ ᱱᱤᱛᱳᱜ ᱦᱚᱸ ᱡᱟᱦᱟᱸ ᱫᱚ ᱴᱟᱠᱟ ᱯᱚᱭᱥᱟ ᱚᱚᱵᱷᱟᱵ ᱛᱮ ᱥᱮ ᱚᱲᱟᱜ ᱨᱮᱱ ᱜᱚᱜᱚ ᱵᱟᱵᱟᱣᱟᱜ ᱯᱚᱨᱤᱥᱛᱷᱤ ᱚᱟᱵᱛᱮ ᱵᱟᱠᱚ ᱯᱟᱲᱦᱟᱣ ᱫᱟᱲᱮᱭᱟᱜ ᱠᱟᱱᱟ ᱚᱱᱟ ᱞᱟᱹᱜᱤᱫ ᱛᱮ ᱤᱧᱟᱹᱜ ᱢᱮᱱᱛᱮᱧ ᱞᱟᱹᱭᱟ ᱡᱮ ᱞᱟᱦᱟ ᱨᱮ ᱞᱟᱦᱟ ᱛᱮᱱᱟᱜ ᱡᱮᱞᱮᱠᱟ ᱚᱵᱚᱥᱛᱟ ᱛᱟᱦᱮᱞᱮᱱᱟ ᱚᱱᱟ ᱠᱷᱚᱡ ᱛᱷᱚᱲᱟ ᱩᱱᱱᱚᱛᱤ ᱦᱩᱭ ᱞᱮᱱ ᱨᱮᱦᱚᱸ ᱛᱟᱦᱩᱸ ᱱᱤᱛᱚᱜ ᱦᱚᱸ ᱯᱩᱨᱟᱹᱯᱩᱨᱤ ᱫᱚ ᱵᱟᱵᱚ ᱩᱱᱱᱚᱛᱤ ᱫᱟᱲᱮᱣ ᱠᱟᱫᱟ ᱚᱱᱟᱛᱮ ᱡᱚᱛᱚ ᱦᱚᱲ ᱴᱷᱮᱡ ᱤᱧ ᱞᱟᱹᱭᱟ ᱡᱮ ᱡᱟᱦᱟᱞᱮᱠᱟᱱ ᱨᱮᱸᱜᱮᱡ ᱱᱟᱪᱟᱨ ᱟᱵᱚ ᱟᱛᱳ ᱠᱚᱨᱮᱱ ᱵᱟ ᱥᱚᱢᱟᱡᱽ ᱨᱮ ᱡᱟᱦᱟᱸᱭ ᱢᱮᱱᱟᱜ ᱠᱚᱣᱟ ᱩᱱᱠᱩ ᱢᱤᱫ ᱥᱮᱞᱮᱫ ᱛᱮᱵᱚᱱ ᱯᱟᱲᱦᱟᱜ ᱡᱟᱦᱟᱱᱟᱜ ᱠᱚᱨᱢᱚ ᱠᱷᱮᱛᱨᱚ ᱨᱮᱵᱩ ᱢᱤᱫ ᱥᱟᱛᱮᱜ ᱵᱩᱱ ᱜᱚᱲᱚᱣᱟᱠᱚᱣᱟ